ᱦᱮᱞᱳ ᱢᱟᱪᱮᱫ ᱡᱚᱦᱟᱨ ᱜᱮ ᱟᱹᱞᱤᱧ ᱫᱚ ᱥᱩᱢᱤᱛᱨᱟ ᱞᱤᱧ ᱢᱮᱱᱮᱫᱼᱟ

ᱤᱭᱟᱹ ᱠᱩᱞᱤ ᱨᱮᱭᱟᱜ ᱛᱟᱦᱮᱸ ᱠᱟᱱᱟ ᱱᱚᱣᱟ ᱠᱤ ᱟᱵᱚ ᱱᱚᱸᱰᱮ ᱟᱵᱚ ᱨᱩᱜᱷᱩᱱᱟᱛᱷ ᱱᱚᱸᱰᱮ ᱤᱭᱟᱹ ᱨᱩᱜᱷᱩᱱᱟᱛᱷ ᱴᱩᱰᱩ ᱢᱮᱱᱟᱭ ᱫᱚ ᱛᱟᱵᱚᱱ ᱟᱵᱚ ᱚᱱᱞᱤᱭᱟᱹ ᱩᱱᱤ ᱵᱟᱨᱮ ᱨᱮ ᱠᱟᱹᱴᱤᱡ ᱵᱮᱱ ᱞᱟᱹᱭᱧᱚᱜ ᱟᱹᱧᱟᱹ ᱦᱩᱱᱟᱹᱝ ᱢᱟᱺᱡᱷᱤ ᱨᱟᱢᱫᱟᱥ ᱴᱩᱰᱩᱭᱟᱜ ᱵᱟᱨᱮ ᱨᱮ ᱠᱟᱹᱡ ᱞᱟᱹᱭ ᱧᱚᱜ ᱟᱹᱞᱤᱧ ᱵᱤᱱ ᱪᱮᱫ ᱪᱮᱫ ᱠᱚᱭ ᱪᱤᱠᱟᱹ ᱞᱮᱫᱼᱟ ᱛᱟᱦᱮᱸᱫ ᱟᱵᱚ ᱤᱭᱟᱹ ᱫᱷᱚᱨᱚᱢ ᱫᱟᱨᱮ ᱨᱮᱥᱮ ᱫᱤᱥᱚᱢ ᱫᱟᱨᱮ ᱨᱮ

ᱡᱟᱦᱟᱱᱟᱜ ᱫᱚ ᱵᱟᱝ ᱜᱮ ᱟᱪᱪᱷᱟ ᱦᱳᱭ ᱤᱱᱟᱹᱜᱮ ᱛᱟᱦᱮᱸᱫ ᱟᱹᱵᱤᱱ ᱫᱚ ᱠᱩᱞᱤ ᱥᱟᱱᱟᱭᱮᱫ ᱞᱤᱧᱟᱹ ᱚᱱᱟ ᱜᱮ ᱵᱟᱹᱞᱤᱧ ᱵᱟᱲᱟᱭᱟ ᱪᱮᱫ ᱪᱮᱫ ᱮᱱᱮᱢ ᱠᱚᱭ ᱮᱢ ᱞᱮᱫᱼᱟ ᱛᱟᱦᱮᱸ ᱚᱱᱟ ᱠᱚ ᱠᱩᱠᱞᱤ ᱥᱟᱱᱟ ᱞᱤᱫᱤᱧᱟ ᱛᱟᱦᱮᱸᱫ

ᱫᱤᱥᱚᱢ ᱫᱟᱨᱮ ᱨᱮᱥᱮ ᱫᱷᱚᱨᱚᱢ ᱫᱟᱲᱮ ᱨᱮ ᱚᱱᱟ ᱠᱚᱜᱮ ᱦᱟᱸᱜ ᱵᱟᱝ ᱜᱮ ᱟᱹᱞᱤᱧ ᱫᱚ ᱵᱟᱹᱞᱤᱧ ᱵᱟᱲᱟᱭᱟ ᱚᱱᱟ ᱠᱷᱟᱹᱛᱤᱨ ᱱᱟᱦᱟᱜ ᱞᱤᱧ ᱟᱹᱞᱤᱧ ᱠᱩᱞᱤᱭᱮᱫ ᱵᱤᱱᱟ ᱟᱪᱪᱷᱟ ᱴᱷᱤᱠ ᱜᱮᱭᱟ